ᱟᱞᱮ ᱴᱚᱴᱷᱟ ᱨᱮ ᱵᱮᱥᱚᱨᱠᱟᱨᱤ ᱟᱨ ᱥᱚᱨᱠᱟᱨᱤ ᱪᱤᱠᱤᱛᱥᱟ ᱵᱮᱵᱚᱥᱛᱷᱟ ᱢᱮᱱᱟᱜ ᱟᱠᱟᱜ ᱜᱮᱭᱟ ᱟᱫᱚ ᱵᱮᱥᱚᱨᱠᱟᱨᱤ ᱪᱤᱠᱤᱛᱥᱟ ᱵᱮᱵᱚᱥᱛᱷᱟ ᱫᱚ ᱩᱱᱠᱩ ᱱᱟᱦᱟᱜ ᱠᱚᱵᱤᱨᱟᱡᱽ ᱠᱚ ᱢᱮᱱᱟᱜ ᱟᱠᱟᱫ ᱠᱚᱣᱟ ᱩᱱᱠᱩ ᱠᱚᱜᱮ ᱱᱟᱦᱟᱜ ᱚᱱᱮ ᱡᱚᱞ ᱠᱚ ᱤᱫᱤ ᱵᱟᱲᱟ ᱠᱟᱛᱮᱫ ᱩᱱᱠᱩ ᱴᱷᱮᱱ ᱠᱷᱚᱱ ᱜᱮ ᱨᱟᱱ ᱢᱩᱨᱜᱟᱹᱱ ᱠᱚ ᱟᱹᱜᱩ ᱦᱩᱭᱩᱜ ᱠᱟᱱᱟ ᱚᱱᱟ ᱠᱚᱜᱮᱞᱮ ᱡᱚᱢ ᱵᱟᱲᱟᱭᱮᱜᱼᱟ ᱟᱨ ᱚᱱᱟ ᱠᱚᱛᱮ ᱦᱚᱞᱮ ᱱᱟᱯᱟᱭᱚᱜ ᱠᱟᱱᱟ ᱩᱱᱠᱩ ᱜᱮ ᱱᱟᱦᱟᱜ ᱠᱚ ᱞᱟᱹᱭ ᱟᱞᱮᱭᱟ ᱪᱮᱫᱠᱟ ᱯᱮ ᱡᱚᱢᱟ ᱪᱮᱫᱠᱟ ᱯᱮ ᱧᱩᱭᱟ ᱩᱱᱠᱩᱣᱟᱜ ᱞᱟᱹᱭ ᱛᱮᱜᱮ ᱱᱟᱦᱟᱜ ᱟᱞᱮᱫᱚ ᱱᱚᱣᱟ ᱵᱮᱥᱚᱨᱠᱟᱨᱤ ᱪᱤᱠᱤᱛᱥᱟ ᱯᱚᱫᱽᱫᱷᱚᱛᱤ ᱟᱨᱵᱟᱝ ᱨᱟᱱ ᱯᱚᱫᱽᱫᱷᱚᱛᱤ ᱫᱚᱞᱮ ᱵᱮᱵᱷᱟᱨᱮᱜᱼᱟ